ᱮᱢᱟᱱ ᱛᱮᱭᱟᱜ ᱡᱟᱱᱣᱟᱨ ᱠᱚ ᱟᱞᱮᱫᱚ ᱟᱹᱰᱤ ᱢᱚᱡᱽ ᱞᱮ ᱯᱳᱥᱟᱣᱮᱫ ᱠᱚᱣᱟ ᱟᱨ ᱚᱱᱟᱛᱮ ᱟᱞᱮ ᱫᱚ ᱥᱩᱠᱨᱤ ᱠᱚᱦᱚᱸ ᱨᱩᱣᱟᱹ ᱮᱢᱟᱱ ᱞᱮ ᱠᱷᱟᱡ ᱠᱚ ᱡᱚᱲᱤᱵᱩᱴᱤ ᱠᱚ ᱠᱚᱴᱮᱡ ᱠᱟᱛᱮᱫ ᱞᱮ ᱞᱟᱜᱟᱣ ᱟᱠᱚ ᱠᱟᱱᱟ ᱥᱮ ᱥᱤᱛᱩᱝ ᱠᱚᱨᱮ ᱠᱚ ᱛᱟᱦᱮᱱ ᱠᱷᱟᱡ ᱟᱹᱜᱩᱭᱮᱫ ᱠᱚᱣᱟᱞᱮ ᱚᱲᱟᱜ ᱛᱮ ᱫᱟᱜ ᱠᱚᱞᱮ ᱮᱢᱟ ᱠᱚ ᱠᱟᱱᱟ ᱫᱟᱠᱟ ᱠᱚᱞᱮ ᱮᱢᱟ ᱠᱚ ᱠᱟᱱᱟ ᱟᱨᱞᱮ ᱡᱚᱢ ᱦᱚᱪᱚᱭᱮᱜ ᱠᱚᱣᱟ ᱚᱱᱟ ᱤᱭᱟᱹᱛᱮ ᱥᱩᱠᱨᱤ ᱠᱚᱫᱚ ᱟᱹᱰᱤ ᱢᱚᱡᱽ ᱜᱮ ᱢᱮᱱᱟᱜ ᱠᱚᱛᱟᱞᱮᱭᱟ ᱱᱤᱛ ᱫᱷᱟᱹᱵᱤᱡ ᱛᱮ ᱟᱨ ᱥᱤᱢ ᱠᱚᱦᱚᱸ ᱨᱩᱣᱟᱹᱜ ᱠᱟᱱ ᱛᱟᱞᱮᱭᱟᱠᱚ ᱥᱟᱥᱟᱝ ᱠᱚᱞᱮ ᱡᱚᱫ ᱵᱟᱲᱟᱣᱟ ᱟᱠᱚ ᱠᱟᱱᱟ ᱚᱱᱟ ᱠᱚᱛᱮ ᱦᱚᱸᱠᱚ ᱢᱚᱡᱚᱜ ᱠᱟᱱ ᱛᱟᱞᱮᱭᱟ ᱢᱮᱨᱚᱢ ᱠᱚᱦᱚᱠᱚ ᱨᱩᱣᱟᱹᱜ ᱠᱷᱟᱡ ᱫᱚ ᱰᱟᱠᱛᱟᱨ ᱴᱷᱮᱱ ᱞᱮ ᱯᱟᱹᱴᱤ ᱦᱚᱪᱚᱭᱮᱫ ᱠᱚᱣᱟ ᱟᱨ ᱡᱟᱜᱮ ᱫᱟᱜ ᱢᱟᱹᱰᱤ ᱠᱚᱞᱮ ᱧᱩ ᱟᱠᱚ ᱠᱟᱱᱟ ᱚᱱᱟᱠᱚ ᱧᱩ ᱵᱟᱲᱟ ᱠᱟᱛᱮᱫ ᱢᱚᱡᱽ ᱜᱮ ᱚᱱᱟ ᱠᱚᱞᱮ ᱦᱮᱡᱽ ᱵᱟᱲᱟ ᱟᱠᱚ ᱠᱟᱱᱟ ᱟᱨ ᱥᱩᱠᱨᱤ ᱠᱚᱦᱚᱸ ᱢᱚᱡᱽ ᱜᱮ ᱵᱚᱞᱮ ᱟᱨ ᱮᱢᱟᱱ ᱛᱮᱭᱟᱜ ᱡᱟᱱᱣᱟᱨ ᱠᱚ ᱜᱟᱹᱭ ᱰᱟᱝᱨᱟ ᱠᱚ ᱨᱩᱣᱟᱹᱜ ᱠᱷᱟᱱ ᱠᱷᱟᱡ ᱰᱟᱠᱛᱟᱨ ᱠᱚᱴᱷᱮᱱ ᱞᱮ ᱯᱟᱹᱴᱤ ᱦᱚᱪᱚᱭᱮᱫ ᱠᱚᱣᱟ ᱟᱨ ᱨᱟᱱ ᱠᱚᱞᱮ ᱧᱩ ᱦᱚᱪᱚᱭᱮᱫ ᱠᱚᱣᱟ ᱵᱚᱛᱳᱞ ᱠᱚᱛᱮ ᱞᱮᱣᱦᱟ ᱠᱟᱛᱮᱫ ᱟᱫᱚ ᱵᱳᱛᱚᱞ ᱨᱮ ᱵᱷᱚᱨᱟᱣ ᱠᱟᱛᱮᱫ ᱞᱮ ᱮᱢᱟ ᱠᱚ ᱠᱟᱱᱟ ᱟᱨ ᱚᱱᱟ ᱠᱚ ᱧᱩ ᱵᱟᱲᱟ ᱠᱟᱛᱮᱫ ᱜᱮ ᱨᱟᱱ ᱠᱚᱠᱚ ᱠᱟᱲᱟ ᱠᱚᱠᱚ ᱢᱚᱡᱚᱜ ᱠᱟᱱ ᱛᱟ ᱞᱮᱭᱟ ᱵᱤᱛᱠᱤᱞ ᱠᱚ ᱡᱚᱛᱚ ᱜᱮᱠᱚ ᱢᱚᱡᱚᱜ ᱠᱟᱱᱟ ᱢᱮᱨᱚᱢ ᱠᱚᱦᱚᱸ ᱠᱚ ᱨᱟᱹᱯᱩᱫ ᱮᱢᱟᱱ ᱞᱮᱱᱠᱷᱟᱱ ᱥᱮ ᱡᱟᱹᱲᱤᱵᱩᱴᱤ ᱨᱟᱱ ᱞᱟᱜᱟᱣ ᱠᱟᱛᱮᱫ ᱚᱸᱰᱮ ᱛᱚᱞ ᱠᱟᱛᱮᱫ ᱢᱟᱫ ᱠᱚᱛᱮ ᱵᱚᱞᱮ ᱴᱤᱵᱷᱤ ᱠᱟᱛᱟ ᱠᱚ ᱠᱟᱱᱟ ᱚᱱᱟ ᱠᱚ ᱤᱭᱟᱹ ᱵᱟᱲᱟ ᱠᱟᱛᱮᱫ ᱜᱮ ᱢᱚᱡᱽ ᱜᱮᱠᱚ ᱟᱹᱭᱠᱟᱹᱣᱮᱜ ᱠᱟᱱ ᱛᱟᱞᱮᱭᱟ ᱟᱨ ᱚᱱᱟ ᱠᱚ ᱤᱭᱟᱹ ᱵᱟᱲᱟ ᱠᱟᱛᱮᱫ ᱜᱮ ᱢᱚᱡᱚᱜ ᱠᱟᱱ ᱛᱟᱞᱮᱭᱟ ᱟᱨ ᱢᱤᱫ ᱵᱟᱨ ᱫᱚ ᱵᱩᱲᱤ ᱨᱟᱱ ᱠᱚᱦᱚᱸ ᱞᱮ ᱮᱢᱟ ᱠᱚ ᱠᱟᱱᱟ ᱥᱮᱞᱮ ᱧᱩ ᱟᱠᱚ ᱠᱟᱱᱟ ᱩᱱᱠᱩ ᱨᱟᱱ ᱠᱚ ᱧᱩ ᱵᱟᱲᱟ ᱠᱟᱛᱮᱫ ᱜᱮᱠᱚ ᱢᱚᱡᱚᱜ ᱠᱟᱱ ᱛᱟᱞᱮᱭᱟ